ᱡᱷᱚᱛᱚ ᱠᱷᱚᱱ ᱯᱚᱱᱰᱤᱛ ᱨᱚᱜᱷᱩᱱᱟᱛᱷ ᱢᱩᱨᱢᱩᱣᱟᱜ ᱚᱞ ᱪᱮᱢᱮᱫ ᱟᱨ ᱨᱚᱱᱚᱲᱤᱧ ᱠᱩᱥᱤᱭᱟᱜᱼᱟ ᱱᱚᱶᱟ ᱢᱟᱲᱟᱝ ᱨᱮ ᱟᱵᱚᱣᱟᱜ ᱚᱞ ᱪᱤᱠᱤ ᱚᱞ ᱪᱤᱠᱤ ᱥᱮ ᱵᱚᱨᱱᱚ ᱯᱚᱨᱤᱪᱚᱭ ᱩᱯᱨᱩᱢ ᱢᱮᱱᱟᱜᱼᱟ ᱱᱚᱶᱟ ᱩᱯᱨᱩᱢ ᱛᱟᱞᱟᱛᱮ ᱤᱧ ᱟᱭᱢᱟ ᱠᱤᱪᱷᱩᱧ ᱯᱟᱲᱦᱟᱣ ᱫᱟᱲᱮᱭᱟᱜᱼᱟ ᱟᱨ ᱨᱚᱱᱚᱲ ᱫᱚ ᱡᱮᱦᱮᱛᱩ ᱵᱟᱝᱞᱟ ᱛᱮᱛᱠᱚ ᱢᱮᱛᱟᱜ ᱠᱟᱱᱟ ᱵᱮᱠᱚᱨᱚᱱ ᱚᱱᱟ ᱵᱮᱠᱚᱨᱚᱱ ᱢᱟᱫᱽᱫᱷᱚᱢ ᱛᱮ ᱟᱵᱚᱣᱟᱜ ᱢᱟᱱᱮ ᱠᱟᱛᱷᱟ ᱜᱟᱵᱟᱱ ᱡᱷᱚᱛᱚ ᱞᱮᱠᱟᱱᱟᱜ ᱚᱞ ᱛᱚᱞ ᱦᱳᱭᱳᱜᱼᱟ ᱚᱱᱟ ᱱᱤᱭᱮ ᱛᱮ ᱨᱚᱱᱚᱲᱤᱧ ᱠᱩᱥᱤᱭᱟᱜᱼᱟ